ᱱᱚᱣᱟ ᱞᱚᱠᱰᱟᱣᱩᱱ ᱵᱷᱤᱛᱨᱤᱨᱮ ᱢᱮᱱᱠᱷᱟᱱ ᱚᱠᱟᱥᱮᱫ ᱦᱚᱸ ᱫᱟᱬᱟᱱ ᱵᱟᱝ ᱧᱟᱢᱚᱜᱠᱟᱱ ᱛᱮᱦᱮᱸᱫᱼᱟ ᱚᱠᱟᱥᱮᱫ ᱦᱚᱸ ᱵᱟᱨᱦᱮ ᱪᱟᱞᱟᱜ ᱵᱟᱝ ᱧᱟᱢᱚᱜ ᱠᱟᱱ ᱛᱮᱦᱮᱸᱫᱼᱟ ᱦᱚᱲ ᱥᱚᱸᱜᱮᱡ ᱨᱚᱯᱚᱲ ᱵᱟᱝ ᱧᱟᱢᱚᱜ ᱠᱟᱱ ᱛᱮᱦᱮᱸᱫᱼᱟ ᱡᱟᱦᱟᱸ ᱞᱮᱠᱟᱛᱮᱜᱮ ᱚᱲᱟᱜ ᱫᱩᱣᱟᱹᱨ ᱨᱮᱜᱮ ᱛᱟᱦᱮᱱ ᱦᱩᱭᱩᱜᱼᱟ ᱚᱲᱟᱜ ᱨᱮᱱᱟᱝᱜᱮ ᱠᱟᱹᱢᱤ ᱦᱩᱭᱩᱜᱚᱼᱟ ᱢᱮᱱᱠᱷᱟᱱ ᱚᱲᱟᱜ ᱠᱷᱚᱱ ᱚᱠᱟᱛᱮᱦᱚᱸ ᱵᱟᱢ ᱪᱟᱞᱟᱣ ᱧᱟᱢᱟ ᱢᱮᱱᱠᱷᱟᱱ ᱡᱟᱦᱟᱸ ᱥᱮᱫ ᱮᱢ ᱪᱟᱞᱟᱜ ᱠᱷᱟᱱ ᱢᱚᱪᱟ ᱜᱩᱢᱦᱟᱹᱭ ᱠᱟᱛᱮᱫ ᱪᱟᱞᱟᱜ ᱢᱮ ᱢᱮᱱᱠᱷᱟᱱ ᱟᱨᱦᱚᱸ ᱨᱩᱣᱟᱹᱲ ᱦᱤᱡᱩᱜ ᱢᱟ ᱚᱱᱠᱟᱜᱮ ᱟᱨ ᱚᱠᱟᱛᱮᱢ ᱫᱟᱬᱟᱱᱟ ᱢᱮᱱᱠᱷᱟ ᱚᱲᱟᱜ ᱨᱮᱜᱮ ᱛᱟᱦᱮᱱ ᱦᱩᱭᱩᱜᱼᱟ ᱟᱫᱚ ᱪᱮᱫᱮᱢ ᱪᱤᱠᱟᱹᱭᱟ ᱦᱮᱸᱜᱼᱮ ᱛᱚ ᱤᱥᱤᱱᱼᱵᱟᱥᱟᱝ ᱱᱤᱡᱮᱨ ᱡᱩᱨᱤᱯᱟᱹᱨᱤ ᱥᱚᱸᱜᱮᱡ ᱫᱩᱲᱩᱵ ᱧᱟᱯᱟᱢ ᱠᱟᱛᱮᱫ ᱤᱥᱤᱱᱼᱵᱟᱥᱟᱝ ᱡᱩᱨᱤᱯᱟᱹᱨᱤ ᱛᱟᱞᱟᱨᱮ ᱦᱚᱭᱛᱚ ᱢᱮᱱ ᱠᱮᱫᱟᱭ ᱢᱟ ᱟᱢᱫᱚ ᱩᱛᱩᱣᱟᱜ ᱜᱮᱫ ᱛᱟᱞᱟᱝ ᱢᱮ ᱤᱧᱫᱚ ᱫᱟᱠᱟᱧ ᱴᱷᱮᱠᱟᱣ ᱠᱟᱛᱟᱞᱟᱝ ᱠᱟᱱᱟ ᱱᱚᱸᱜᱼᱚ ᱱᱚᱝᱠᱟ ᱦᱳᱭᱛᱚ ᱚᱠᱟᱫᱚᱭ ᱢᱮᱱ ᱠᱮᱫᱟ ᱢᱟ ᱟᱢ ᱥᱮᱸᱜᱮᱞ ᱴᱷᱮᱠᱟᱣ ᱢᱮ ᱤᱧᱫᱚ ᱟᱹᱬᱤᱡᱫᱟᱹᱧ ᱱᱚᱸᱜᱼᱚ ᱱᱚᱝᱠᱟ ᱛᱮᱜᱮ ᱠᱟᱹᱢᱤᱭ ᱫᱤᱱ ᱯᱟᱨᱚᱢ ᱦᱩᱭᱩᱜᱼᱟ ᱟᱨ ᱱᱚᱝᱠᱟᱜᱮ ᱡᱚᱢᱮᱫ ᱛᱮᱦᱮᱸᱫᱼᱟ ᱱᱤᱝᱠᱟᱹ ᱛᱮᱜᱮ ᱫᱤᱱ ᱯᱟᱨᱚᱢ ᱦᱩᱭᱩᱜᱠᱟᱱ ᱛᱮᱦᱮᱸᱫᱼᱟ ᱞᱚᱠᱰᱟᱣᱩᱱᱨᱮ ᱚᱠᱚᱭᱦᱚᱸ ᱚᱠᱟᱥᱮᱫ ᱵᱟᱢ ᱫᱟᱬᱟ ᱫᱟᱲᱮᱭᱟᱜᱼᱟ ᱢᱮᱱᱠᱷᱟᱱ ᱪᱮᱫᱮᱢ ᱪᱤᱠᱟᱹᱭᱟ ᱜᱤᱫᱟᱹᱨᱼᱯᱤᱫᱟᱹᱨ ᱚᱲᱟᱜ ᱨᱮᱜᱮ ᱡᱚᱛᱚᱜᱮ ᱚᱞᱚᱜ ᱢᱮ ᱯᱟᱲᱦᱟᱜ ᱢᱮ ᱜᱤᱛᱤᱡ ᱢᱮ ᱫᱩᱲᱩᱵ ᱢᱮ ᱡᱟᱦᱟᱸᱥᱮᱫ ᱫᱟᱬᱟᱱ ᱦᱚᱸ ᱵᱟᱢ ᱧᱟᱢᱟ ᱱᱮᱸᱜᱼᱮ ᱱᱤᱭᱟᱹ ᱠᱚᱜᱮ ᱠᱟᱹᱢᱤᱭᱟ ᱱᱤᱝᱠᱟᱹ ᱛᱮᱜᱮ ᱫᱤᱱ ᱯᱟᱨᱚᱢ ᱦᱩᱭᱩᱜᱼᱟ ᱛᱤᱱᱟᱹᱜ ᱫᱤᱱ ᱞᱚᱠᱰᱟᱣᱩᱱ ᱛᱮᱦᱮᱱᱠᱟᱱ ᱩᱱᱟᱹᱜᱫᱤᱱ ᱱᱚᱝᱠᱟ ᱜᱮᱞᱮ ᱛᱮᱦᱮᱱ ᱠᱟᱱ ᱛᱮᱦᱮᱸᱫᱼᱟ ᱱᱚᱝᱠᱟᱜᱮ ᱞᱮ ᱡᱚᱢ ᱵᱟᱲᱟᱭᱮᱫ ᱛᱮᱦᱮᱸᱫᱼᱟ ᱵᱟᱨᱦᱮ ᱥᱮᱫ ᱫᱟᱬᱟᱱ ᱜᱮ ᱵᱟᱝ ᱧᱟᱢᱚᱜᱠᱟᱱ ᱛᱮᱦᱮᱸᱫᱼᱟ ᱡᱟᱦᱟᱱᱟᱜ ᱮᱴᱟᱜ ᱡᱤᱱᱤᱥᱮᱢ ᱡᱚᱢ ᱞᱮᱜᱟᱭᱟ ᱚᱱᱟᱦᱚᱸ ᱥᱮᱨᱚᱠᱚᱢ ᱵᱟᱝ ᱚᱲᱟᱜ ᱨᱮᱜᱮ ᱡᱚᱛᱚ ᱠᱤᱪᱷᱩ ᱠᱚᱨᱟᱣ ᱢᱮ ᱟᱨ ᱡᱚᱢ ᱢᱮ ᱦᱚᱸᱜᱼᱚᱭ ᱱᱮᱸᱜᱼᱮ ᱱᱤᱭᱟᱹᱜᱮ